ᱵᱷᱟᱨᱚᱛᱤᱭᱚ ᱥᱟᱜᱟᱲᱚᱢ ᱵᱮᱵᱚᱥᱛᱷᱟ ᱫᱚ ᱦᱩᱭᱩᱜ ᱠᱟᱱᱟ ᱡᱮᱢᱚᱱ ᱠᱳᱞᱠᱟᱛᱟ ᱡᱮᱢᱚᱱ ᱠᱳᱞᱠᱟᱛᱟ ᱨᱮᱫᱚ ᱡᱮᱢᱚᱱ ᱴᱨᱟᱯᱷᱤᱠ ᱨᱩᱞᱥ ᱠᱚ ᱢᱮᱱᱟᱜᱼᱟ ᱚᱱᱟ ᱦᱚᱛᱮᱫ ᱛᱮ ᱚᱱᱛᱮ ᱫᱚ ᱡᱮᱢᱚᱱ ᱮᱠᱥᱤᱰᱮᱱᱴ ᱠᱚᱦᱚᱸ ᱩᱱᱟᱹᱜ ᱵᱟᱝ ᱦᱩᱭᱩᱜᱼᱟ ᱠᱟᱨᱚᱱ ᱛᱟᱦᱮᱱᱟᱠᱚ ᱴᱨᱟᱯᱷᱤᱠ ᱛᱟᱦᱞᱮ ᱚᱱᱟ ᱦᱚᱛᱮᱫ ᱛᱮ ᱚᱱᱛᱮ ᱫᱚ ᱵᱟᱝ ᱦᱩᱭᱩᱜᱼᱟ ᱩᱱᱟᱹᱜ ᱢᱟᱱᱮ ᱵᱟᱝ ᱦᱩᱭᱩᱜᱼᱟ ᱠᱤᱱᱛᱩ ᱡᱮᱢᱚᱱ ᱯᱩᱨᱩᱞᱤᱭᱟᱹ ᱨᱮ ᱯᱩᱨᱩᱞᱤᱭᱟᱹ ᱨᱮᱫᱚ ᱡᱮᱢᱚᱱ ᱩᱱᱟᱹᱜ ᱴᱨᱟᱯᱷᱤᱠ ᱨᱩᱞᱥ ᱜᱮ ᱵᱟᱹᱱᱩᱜᱼᱟ ᱠᱟᱨᱚᱱ ᱚᱱᱟ ᱦᱚᱛᱮᱫ ᱛᱮ ᱱᱚᱛᱮ ᱫᱚ ᱡᱮᱢᱚᱱ ᱯᱩᱨᱩᱞᱤᱭᱟᱹ ᱯᱩᱨᱩᱞᱤᱭᱟᱹ ᱡᱮᱞᱟ ᱥᱮᱱ ᱫᱚ ᱡᱮᱢᱚᱱ ᱮᱠᱥᱤᱰᱮᱱᱴ ᱠᱚ ᱮᱠ ᱵᱮᱥᱤ ᱛᱟᱲᱟᱛᱟᱹᱲᱤ ᱦᱩᱭᱩᱜᱼᱟ ᱠᱟᱨᱚᱱ ᱴᱨᱟᱯᱷᱤᱠ ᱨᱩᱞᱥ ᱡᱩᱫᱤ ᱵᱷᱟᱹᱜᱤ ᱴᱷᱤᱠ ᱴᱷᱟᱠ ᱡᱩᱫᱤ ᱛᱟᱦᱮᱱᱟ ᱛᱟᱦᱞᱮ ᱠᱷᱟᱱ ᱮᱠᱥᱤᱰᱮᱱᱴ ᱠᱚᱦᱚᱸ ᱠᱚᱢᱚᱜᱼᱟ ᱟᱨᱠᱤ ᱚᱱᱟ ᱠᱚᱨᱮᱱᱟᱜ ᱦᱚᱸ ᱟᱨ ᱛᱟᱨ ᱡᱚᱱᱱᱚ ᱛᱤᱧ ᱞᱟᱹᱭᱟ ᱡᱮ ᱡᱩᱫᱤ ᱢᱟᱱᱮ ᱡᱩᱫᱤ ᱵᱷᱟᱹᱜᱤ ᱢᱟᱱᱮ ᱦᱩᱭᱩᱜ ᱢᱟᱱᱮ ᱦᱩᱭᱩᱜ ᱢᱟ ᱡᱮᱢᱚᱱ ᱤᱧ ᱞᱟᱹᱭᱟ ᱡᱮ ᱡᱩᱫᱤ ᱵᱟᱨᱭᱟ ᱨᱟᱥᱛᱟ ᱡᱩᱫᱤ ᱵᱮᱱᱟᱣ ᱜᱟᱱᱚᱜᱼᱟ ᱡᱮ ᱢᱤᱫᱴᱮᱱ ᱛᱮᱫᱚ ᱜᱟᱹᱰᱤ ᱥᱮᱱᱚᱜ ᱠᱟᱱᱟ ᱢᱤᱫᱴᱮᱱ ᱛᱮᱫᱚ ᱜᱟᱹᱰᱤ ᱦᱤᱡᱩᱜ ᱠᱟᱱᱟ ᱢᱤᱫ ᱥᱟᱭᱤᱰ ᱛᱮᱫᱚ ᱛᱟᱦᱞᱮᱠᱷᱟᱱ ᱫᱚ ᱮᱠᱥᱤᱰᱮᱱᱴ ᱦᱚᱸ ᱠᱷᱩᱵᱽ ᱢᱱᱮ ᱠᱚᱢᱚᱜᱼᱟ ᱮᱠᱥᱤᱰᱮᱱᱴ ᱨᱮᱱᱟᱜ ᱪᱟᱱᱥ ᱦᱚᱸ ᱵᱟᱝ ᱛᱟᱦᱮᱱᱟ ᱟᱨ ᱡᱩᱫᱤ ᱚᱱᱟᱠᱚ ᱡᱩᱫᱤ ᱵᱟᱝ ᱦᱩᱭᱩᱜᱼᱟ ᱛᱟᱦᱞᱮ ᱠᱷᱟᱱᱫᱚ ᱮᱠᱥᱤᱰᱮᱱᱴ ᱢᱟᱱᱮ ᱦᱩᱭᱩᱜᱼᱟ ᱟᱨᱠᱤ ᱮᱠᱥᱤᱰᱮᱱᱴ ᱦᱩᱭ ᱨᱮᱱᱟᱜ ᱥᱚᱢᱵᱷᱚᱵᱚᱱᱟ ᱛᱟᱦᱮᱱᱟ ᱠᱟᱨᱚᱱ ᱥᱚᱢᱵᱷᱚᱵᱚᱱᱟ ᱪᱮᱫ ᱚᱱᱮ ᱦᱩᱭ ᱦᱚᱸ ᱦᱩᱭᱩᱜ ᱠᱟᱱ ᱜᱮᱭᱟ ᱮᱠᱥᱤᱰᱮᱱᱴ ᱟᱨ ᱱᱚᱣᱟ ᱨᱮᱱᱟᱜ ᱥᱟᱨᱟᱣᱱᱟ ᱫᱚ ᱱᱤᱭᱟᱹᱜᱮ